ᱢᱤᱫᱴᱮᱱ ᱥᱚᱢᱯᱚᱛᱛᱤ ᱡᱚᱠᱷᱚᱱ ᱢᱤᱫ ᱦᱚᱲᱟᱜ ᱧᱩᱛᱩᱢ ᱨᱮ ᱛᱟᱦᱮᱱ ᱠᱷᱟᱱ ᱟᱨ ᱩᱱᱤ ᱡᱚᱠᱷᱚᱱᱮ ᱵᱚᱸᱜᱟ ᱛᱟᱞᱟᱜᱼᱟ ᱩᱱᱫᱚ ᱚᱱᱟ ᱯᱚᱨᱤᱵᱟᱨ ᱥᱮ ᱟᱡ ᱨᱮᱱ ᱛᱟᱭᱚᱢ ᱫᱟᱨᱟᱢ ᱠᱚ ᱟᱹᱰᱤ ᱟᱭᱢᱟ ᱨᱚᱠᱚᱢ ᱥᱚᱢᱚᱥᱥᱟ ᱨᱮᱠᱚ ᱧᱩᱨᱦᱩᱜᱼᱟ ᱪᱮᱫᱟᱜ ᱥᱮ ᱡᱩᱫᱤ ᱚᱱᱟ ᱯᱚᱨᱤᱵᱟᱨ ᱨᱮᱱ ᱡᱟᱦᱟᱸᱭᱟᱜ ᱧᱩᱛᱩᱢ ᱨᱮ ᱡᱟᱭᱜᱟ ᱛᱟᱦᱮᱸ ᱠᱟᱱᱟ ᱥᱮ ᱥᱚᱢᱯᱚᱛᱛᱤ ᱛᱟᱦᱮᱸ ᱠᱟᱱᱟ ᱚᱱᱟ ᱥᱚᱢᱯᱚᱛᱛᱤ ᱡᱩᱫᱤ ᱟᱡ ᱨᱮᱱ ᱜᱤᱫᱟᱹᱨᱼᱯᱤᱫᱟᱹᱨ ᱠᱚᱣᱟᱜ ᱧᱩᱛᱩᱢ ᱨᱮ ᱵᱟᱠᱚ ᱚᱞ ᱨᱟᱠᱟᱵ ᱦᱚᱪᱚ ᱞᱮᱠᱷᱟᱱ ᱛᱟᱦᱚᱞᱮ ᱟᱠᱚᱣᱟᱜ ᱢᱮᱱᱛᱮ ᱵᱟᱝ ᱦᱚᱸ ᱠᱚ ᱢᱮᱱ ᱫᱟᱲᱮᱭᱟᱜᱼᱟ ᱪᱮᱫᱟᱜ ᱥᱮ ᱵᱚᱨᱛᱚᱢᱟᱱ ᱡᱩᱜᱽ ᱢᱟ ᱠᱟᱜᱚᱡᱽ ᱟᱨ ᱠᱚᱞᱚᱢ ᱨᱮᱭᱟᱜ ᱠᱟᱱᱟ ᱚᱠᱚᱭᱟᱜ ᱧᱩᱛᱩᱢ ᱨᱮ ᱡᱟᱭᱜᱟ ᱢᱮᱱᱟᱜᱼᱟ ᱩᱱᱤᱭᱟᱜ ᱜᱮ ᱠᱟᱜᱚᱡᱽ ᱦᱚᱸ ᱛᱟᱦᱮᱱ ᱞᱟᱹᱠᱛᱤ ᱢᱮᱱᱟᱜᱼᱟ ᱩᱱᱤᱭᱟᱜ ᱡᱩᱫᱤ ᱠᱟᱜᱚᱡᱽ ᱵᱟᱝ ᱛᱟᱦᱮᱱᱟ ᱛᱟᱦᱚᱞᱮ ᱡᱟᱭᱜᱟ ᱵᱟᱝ ᱦᱩᱭᱩᱜᱼᱟ ᱟᱨ ᱡᱩᱫᱤ ᱚᱱᱠᱟ ᱵᱟᱝ ᱦᱩᱭᱩᱜ ᱠᱷᱟᱱ ᱛᱟᱦᱚᱞᱮ ᱩᱱᱤ ᱟᱭᱢᱟ ᱨᱚᱠᱚᱢ ᱥᱚᱢᱚᱥᱥᱟ ᱨᱮᱭ ᱯᱟᱲᱟᱣ ᱫᱟᱲᱮᱭᱟᱜᱼᱟ ᱟᱡ ᱨᱮᱱ ᱢᱩᱞ ᱯᱚᱨᱤᱵᱟᱨ ᱥᱮ ᱢᱩᱞ ᱦᱚᱲᱟᱜ ᱧᱩᱛᱩᱢ ᱨᱮ ᱡᱟᱭᱜᱟ ᱛᱟᱦᱮᱸ ᱠᱷᱟᱱ ᱚᱱᱟ ᱡᱟᱭᱜᱟ ᱩᱱᱤ ᱜᱚᱡ ᱮᱱ ᱛᱟᱭᱚᱢ ᱟᱡ ᱨᱮᱱ ᱜᱤᱫᱟᱹᱨᱼᱯᱤᱫᱟᱹᱨ ᱟᱜ ᱧᱩᱛᱩᱢ ᱨᱮ ᱚᱞ ᱨᱟᱠᱟᱵ ᱞᱟᱹᱠᱛᱤ ᱮᱠᱫᱚᱢ ᱠᱟᱱᱟ ᱡᱚᱢᱤ ᱥᱮ ᱡᱟᱭᱜᱟ ᱥᱚᱢᱯᱚᱛᱛᱤ ᱨᱮᱭᱟᱜ ᱡᱟᱦᱟᱱ ᱚᱱᱠᱟᱱ ᱮᱸᱴᱠᱮᱴᱚᱬᱮ ᱦᱩᱭ ᱞᱮᱱᱠᱷᱟᱱ ᱚᱱᱟ ᱵᱟᱠᱷᱨᱟ ᱛᱮ ᱞᱚᱠᱟᱞ ᱨᱮ ᱡᱟᱦᱟᱸᱭ ᱠᱚ ᱟᱹᱢᱤᱱ ᱠᱚ ᱛᱟᱦᱮᱱᱟ ᱩᱱᱠᱩ ᱴᱷᱮᱱ ᱠᱷᱚᱱ ᱵᱟᱰᱟᱭ ᱥᱮ ᱩᱱᱠᱩ ᱴᱷᱮᱱ ᱠᱷᱚᱱ ᱡᱚᱛᱚ ᱫᱟᱜᱽ ᱱᱟᱢᱵᱟᱨ ᱠᱚ ᱚᱞ ᱟᱹᱜᱩ ᱨᱮᱭᱟᱜ ᱵᱟᱠᱷᱨᱟ ᱛᱮ ᱩᱱᱠᱩ ᱠᱚ ᱪᱤᱱᱛᱟᱹᱭᱟ ᱟᱨ ᱵᱟᱝᱠᱷᱟᱱ ᱡᱟᱦᱟᱸᱭ ᱠᱚ ᱩᱠᱤᱞ ᱠᱚ ᱢᱮᱱᱟᱜ ᱠᱚᱣᱟ ᱩᱱᱠᱩ ᱴᱷᱮᱱ ᱦᱚᱸ ᱚᱱᱟ ᱡᱟᱭᱜᱟ ᱨᱮᱭᱟᱜ ᱫᱤᱥ ᱦᱩᱫᱤᱥ ᱧᱟᱢ ᱜᱟᱱᱚᱜᱼᱟ ᱟᱨ ᱮᱱᱦᱚᱸ ᱡᱩᱫᱤ ᱵᱟᱝ ᱦᱩᱭ ᱞᱮᱱᱠᱷᱟᱱ ᱛᱟᱦᱚᱞᱮ ᱩᱱᱤ ᱦᱚᱲ ᱥᱚᱨᱟᱥᱚᱨᱤ ᱵᱤ ᱮᱞ ᱟᱨ ᱳ ᱚᱯᱷᱤᱥ ᱨᱮ ᱪᱟᱞᱟᱣ ᱠᱟᱛᱮᱫ ᱟᱭᱟᱜ ᱡᱚᱢᱤ ᱡᱟᱭᱜᱟ ᱨᱮᱭᱟᱜ ᱛᱩᱱᱠᱷᱤ ᱛᱚᱞᱟᱥ ᱮ ᱠᱚᱨᱟᱣ ᱫᱟᱲᱮᱭᱟᱜᱼᱟ ᱥᱮ ᱚᱱᱟ ᱡᱟᱭᱜᱟᱭ ᱵᱟᱧᱪᱟᱣ ᱫᱟᱲᱮᱭᱟᱜᱼᱟ ᱥᱮ ᱟᱡ ᱧᱩᱛᱩᱢ ᱨᱮᱭ ᱚᱞ ᱨᱟᱠᱟᱵ ᱫᱟᱲᱮᱭᱟᱜᱼᱟ